ᱦᱮᱸ ᱤᱧᱤᱧ ᱢᱮᱱᱟ ᱥᱮ ᱤᱧᱤᱧ ᱢᱚᱱᱮᱭᱟ ᱥᱠᱩᱞ ᱠᱚᱨᱮ ᱟᱨᱦᱚᱸ ᱢᱤᱥᱛᱨᱤ ᱞᱮᱠᱟᱱ ᱥᱮᱪᱮᱫ ᱡᱮᱞᱮᱠᱟ ᱠᱟᱴᱷ ᱢᱤᱥᱛᱨᱤ ᱱᱟᱹᱭ ᱨᱮᱭᱟᱜ ᱠᱷᱟᱫᱽᱨᱤᱝ ᱡᱚᱠᱷᱟ ᱥᱤᱞᱟᱹᱭ ᱜᱮᱰᱮ ᱥᱤᱢ ᱟᱹᱥᱩᱞ ᱡᱤᱭᱟᱹᱞᱤ ᱟᱹᱥᱩᱞ ᱥᱮ ᱟᱨᱦᱚᱸ ᱱᱟᱱᱟ ᱦᱩᱱᱟᱹᱨ ᱦᱩᱱᱟᱹᱨ ᱠᱚ ᱪᱮᱫ ᱥᱮ ᱥᱮᱬᱟ ᱫᱚ ᱟᱹᱰᱤ ᱞᱟᱹᱠᱛᱤ ᱠᱟᱱᱟ ᱪᱮᱫᱟᱜ ᱮᱱᱛᱮᱜ ᱱᱚᱣᱟ ᱠᱚᱜᱮ ᱡᱤᱭᱚᱱ ᱨᱮ ᱰᱷᱮᱨ ᱠᱟᱭᱛᱮ ᱠᱟᱹᱢᱤᱨᱮ ᱦᱤᱡᱩᱜ ᱠᱟᱱᱟ ᱟᱨ ᱱᱚᱣᱟ ᱠᱚ ᱡᱩᱫᱤ ᱥᱠᱩᱞ ᱨᱮᱜᱮ ᱜᱤᱫᱽᱨᱟᱹ ᱠᱚ ᱥᱮᱬᱟᱭᱟ ᱮᱸᱰᱮᱠᱷᱟᱱ ᱟᱠᱚᱣᱟᱜ ᱡᱤᱵᱚᱱ ᱵᱤᱛᱟᱹᱣ ᱨᱮ ᱥᱮ ᱡᱤᱵᱤᱠᱟ ᱟᱨᱡᱟᱣ ᱨᱮ ᱫᱷᱚᱱ ᱟᱨᱡᱟᱣ ᱨᱮ ᱡᱟᱦᱟᱱ ᱢᱩᱥᱠᱤᱞ ᱵᱟᱠᱚ ᱵᱩᱡᱷᱟᱹᱣ ᱫᱟᱲᱮᱭᱟᱜᱼᱟ ᱟᱨ ᱟᱠᱚᱣᱟᱜ ᱥᱚᱝᱥᱟᱨ ᱵᱮᱹᱥ ᱛᱮᱠᱚ ᱥᱚᱝᱥᱟᱨ ᱫᱟᱲᱮᱭᱟᱜᱼᱟ ᱥᱚᱨᱠᱟᱨ ᱴᱷᱮᱱ ᱡᱟᱦᱟᱱᱟᱜ ᱦᱟᱥ ᱰᱷᱮᱹᱨ ᱵᱟᱝ ᱛᱟᱦᱮᱱ ᱛᱟᱠᱚᱣᱟ ᱱᱤᱡᱮᱨ ᱨᱮᱜᱮ ᱵᱤᱥᱥᱟᱥ ᱛᱟᱦᱮᱱ ᱛᱟᱠᱚᱣᱟ ᱡᱮ ᱤᱧ ᱦᱤᱡᱩᱜ ᱠᱟᱱ ᱫᱤᱱ ᱨᱮ ᱱᱟᱭ ᱛᱮ ᱱᱟᱯᱟᱭ ᱛᱮ ᱤᱧᱟᱹᱜ ᱜᱷᱟᱨᱚᱸᱡᱽ ᱥᱚᱝᱥᱟᱨᱤᱧ ᱪᱟᱞᱟᱣ ᱫᱟᱲᱮᱭᱟᱜᱼᱟ ᱢᱮᱱᱛᱮ